ᱤᱧ ᱠᱩᱥᱤᱭᱟᱜ ᱯᱩᱛᱷᱤ ᱫᱚ ᱢᱤᱫ ᱵᱤᱛᱟᱹ ᱦᱟᱥᱟ ᱱᱚᱣᱟ ᱫᱚ ᱚᱞ ᱠᱟᱫ ᱟᱭ ᱠᱨᱤᱥᱱᱚ ᱪᱚᱱᱫᱨᱚ ᱴᱩᱰᱩ ᱱᱚᱣᱟ ᱨᱤᱱ ᱪᱚᱨᱤᱛᱨᱚ ᱫᱚᱠᱤᱱ ᱦᱩᱭᱩᱜ ᱠᱟᱱᱟ ᱥᱤᱢᱚᱞ ᱟᱨ ᱥᱚᱨᱚᱞᱟ ᱥᱤᱢᱚᱞ ᱟᱨ ᱥᱚᱨᱚᱞᱟ ᱫᱚᱠᱤᱱ ᱦᱩᱭᱩᱜ ᱠᱟᱱᱟ ᱢᱤᱫ ᱫᱩᱞᱟᱹᱲᱤᱭᱟᱹ ᱜᱟᱛᱮ ᱠᱤᱱ ᱛᱟᱦᱮᱸ ᱠᱟᱱᱟ ᱢᱤᱫ ᱦᱩᱰᱤᱧ ᱠᱷᱚᱱ ᱜᱮᱠᱤᱱ ᱚᱞᱚᱜ ᱯᱟᱲᱦᱟᱣ ᱞᱮᱱᱟ ᱟᱫᱚ ᱚᱱᱠᱟ ᱛᱮᱜᱮ ᱟᱹᱠᱤᱱ ᱪᱮᱛᱟᱱ ᱨᱮ ᱫᱩᱞᱟᱹᱲ ᱥᱟᱹᱜᱟᱹᱭ ᱮᱦᱚᱵᱮᱱᱟ ᱟᱨ ᱥᱚᱨᱚᱞᱟ ᱟᱨ

ᱢᱤᱫ ᱟᱹᱰᱤ ᱵᱚᱭᱦᱟ ᱟᱹᱰᱤᱜᱟᱱ ᱥᱚᱨᱚᱞᱟ ᱨᱮᱱ ᱫᱚ ᱟᱹᱰᱤᱜᱟᱱ ᱵᱚᱭᱦᱟ ᱠᱚ ᱛᱟᱦᱮᱸ ᱠᱟᱱᱟ ᱠᱚᱲᱟ ᱵᱚᱭᱦᱟ ᱜᱮ ᱟᱫᱚ ᱚᱱᱟ ᱤᱫᱤ ᱠᱟᱛᱮ ᱜᱮ ᱥᱚᱨᱚᱞᱟ ᱫᱚ ᱫᱤᱱ ᱜᱮᱠᱚ ᱫᱟᱞ ᱛᱚᱞᱮᱭᱟ ᱟᱨ ᱫᱤᱱ ᱜᱮ ᱡᱟᱶᱟᱭᱚᱜ ᱞᱟᱹᱜᱤᱫ ᱠᱚ ᱢᱮᱛᱟᱭᱟ ᱟᱨ ᱥᱚᱨᱚᱞᱟ ᱫᱚ ᱥᱤᱢᱚᱞ ᱜᱮ ᱛᱟᱺᱜᱤ ᱠᱟᱭᱟᱭ ᱟᱨᱮ ᱦᱤᱡᱩᱜᱼᱟ ᱟᱨ ᱤᱧ ᱤᱫᱤ ᱤᱧᱟᱭ ᱟᱫᱚ ᱥᱚᱨᱚᱞᱟ ᱨᱮᱱ ᱟᱭᱳ ᱟᱨ ᱵᱟᱵᱟ ᱫᱚᱠᱤᱱ ᱵᱚᱸᱜᱟ ᱛᱟᱞᱟ ᱠᱚᱜᱼᱟ ᱮᱱᱠᱷᱟᱱ ᱫᱚ ᱥᱚᱨᱚᱞᱟ ᱫᱚ ᱟᱡ ᱫᱟᱫᱟ ᱦᱤᱞᱤ ᱛᱟᱠᱚ ᱴᱷᱮᱱ ᱜᱮ ᱟᱥᱲᱟ ᱛᱟᱭ ᱛᱟᱦᱮᱱᱟ ᱟᱨ ᱟᱡ ᱫᱟᱫᱟ ᱛᱟᱠᱚ ᱦᱚᱸ ᱦᱟᱥᱟ ᱞᱟᱹᱜᱤᱫ ᱫᱟᱞ ᱛᱚᱞᱮᱭᱟᱠᱚ ᱫᱤᱱᱜᱮ ᱡᱚᱵᱚᱨᱮᱭᱟ ᱠᱚ ᱢᱮᱛᱟᱭᱟᱠᱚ ᱡᱟᱶᱟᱭᱚᱜ ᱢᱮ ᱟᱨ ᱵᱟᱝᱠᱷᱟᱱ ᱫᱚ ᱪᱮᱫ ᱮᱢ ᱪᱤᱠᱟᱹᱭᱟ ᱟᱞᱮ ᱫᱚ ᱵᱟᱞᱮ ᱫᱚᱦᱚ ᱢᱮᱭᱟ ᱟᱫᱚ ᱫᱤᱱ ᱜᱮ ᱟᱞ ᱛᱚᱞᱮᱭᱟᱠᱚ ᱟᱨ ᱫᱟᱞ ᱛᱚᱞ ᱠᱟᱛᱮᱫ ᱞᱟᱜᱟᱭᱟᱠᱚ ᱟᱫᱚ ᱚᱱᱠᱟ ᱚᱱᱠᱟ ᱛᱮᱜᱮ ᱟᱹᱰᱤ ᱫᱤᱱᱮ ᱛᱟᱦᱮᱸᱭᱮᱱᱟ ᱟᱫᱚ ᱟᱨᱦᱚᱸ ᱫᱤᱱ ᱜᱮᱠᱚ ᱫᱟᱞ ᱛᱚᱞᱮ ᱤᱫᱤᱛᱮ ᱢᱤᱫ ᱫᱤᱱ ᱫᱚ ᱧᱤᱨ ᱮᱱᱟᱭ ᱟᱫᱚ ᱢᱤᱫ ᱧᱤᱫᱟᱹ ᱫᱚ ᱚᱸᱰᱮ ᱜᱮ ᱟᱸᱜᱟᱭᱮᱱᱟᱭ ᱫᱟᱨᱮ ᱵᱩᱴᱟᱹ ᱨᱮᱜᱮ ᱫᱟᱨᱮ ᱵᱩᱴᱟᱹ ᱨᱮᱜᱮ ᱟᱨ ᱟᱬᱜᱚ ᱠᱟᱛᱮ ᱟᱨᱦᱚᱸ ᱟᱠᱚ ᱚᱲᱟᱜ ᱦᱚᱲ ᱠᱚ ᱪᱟᱞᱟᱣ ᱮᱱᱟ ᱟᱨ ᱠᱚ ᱧᱟᱢ ᱠᱮᱫᱮᱭᱟ ᱟᱨ ᱫᱟᱫᱟ ᱛᱟᱠᱚ ᱠᱚ ᱫᱟᱞ ᱠᱮᱫᱮ ᱛᱮ ᱢᱤᱫᱴᱤᱡ ᱜᱟᱹᱰᱭᱟᱹ ᱨᱮᱠᱚ ᱵᱟᱹᱜᱤ ᱦᱚᱴᱚ ᱟᱫᱮᱭᱟ ᱟᱫᱚ ᱥᱚᱨᱚᱞᱟ ᱫᱚ ᱚᱸᱰᱮ ᱵᱟᱭ ᱜᱚᱡ ᱞᱮᱱᱟ ᱟᱫᱚ ᱤᱱᱟᱹ ᱦᱤᱞᱳᱜ ᱦᱚᱸ ᱵᱟᱥᱟᱭᱮᱱ ᱛᱮ ᱚᱸᱰᱮ ᱫᱚᱥᱟᱨ ᱦᱤᱞᱳᱜ ᱥᱮᱛᱟᱜ ᱨᱮ ᱚᱱᱟ ᱟᱛᱳ ᱨᱤᱱ ᱦᱚᱲ ᱠᱚᱠᱚ ᱧᱟᱢ ᱠᱮᱫᱮᱭᱟ ᱟᱨ ᱰᱟᱠᱴᱚᱨ ᱚᱲᱟᱜ ᱠᱚ ᱤᱫᱤ ᱠᱮᱫᱮᱭᱟ ᱟᱫᱚ ᱚᱸᱰᱮᱱᱤᱡ ᱰᱟᱠᱴᱚᱨ ᱫᱚᱭ ᱛᱟᱦᱮᱸ ᱠᱟᱱᱟ ᱛᱟᱦᱮᱱ ᱩᱱᱤ ᱥᱤᱢᱚᱞ ᱜᱮ ᱟᱫᱚ ᱠᱩᱞᱤ ᱵᱟᱲᱟ ᱠᱮᱫᱮᱭᱟᱠᱚ ᱟᱢᱫᱚ ᱚᱠᱟ ᱨᱤᱱᱤᱡ ᱠᱟᱱᱟᱢ ᱟᱫᱚ ᱪᱤᱠᱟᱛᱮ ᱱᱚᱣᱟ ᱵᱮᱵᱚᱥᱛᱷᱟ ᱫᱚᱛᱟᱢ ᱦᱩᱭᱱᱟ ᱩᱱ ᱫᱚ ᱩᱱᱤ ᱠᱩᱲᱤ ᱞᱟᱹᱭ ᱠᱮᱜᱼᱟᱭ ᱤᱧᱫᱚ ᱤᱧ ᱫᱟᱫᱟ ᱛᱟᱠᱚ ᱠᱚ ᱫᱟᱞ ᱛᱚᱞᱤᱧ ᱛᱟᱦᱮᱱ ᱦᱟᱥᱟ ᱠᱷᱟᱹᱛᱤᱨ ᱛᱮ ᱵᱟᱹᱧ ᱪᱟᱞᱟᱣ ᱞᱮᱱᱟ ᱟᱫᱚ ᱩᱱᱤ ᱠᱚᱲᱟ ᱫᱚ ᱡᱟᱦᱟᱸᱭ ᱦᱚᱥᱯᱤᱴᱟᱞ ᱨᱮ ᱠᱟᱢᱤᱭᱮᱜ ᱛᱟᱦᱮᱱ ᱚᱱᱟ ᱦᱚᱥᱯᱤᱴᱟᱞ ᱩᱱᱤ ᱜᱮ ᱧᱮᱞ ᱠᱮᱫᱮ ᱛᱮ ᱛᱟᱦᱮᱸᱭᱮᱱᱟᱭ ᱟᱫᱚ ᱩᱱᱤ ᱠᱩᱲᱤᱠᱮ ᱵᱮᱥ ᱮᱱᱟᱭ ᱵᱟᱯᱞᱟᱭᱮᱱ ᱛᱮᱠᱤᱱ ᱟᱠᱚ ᱚᱲᱟᱜ ᱦᱚᱲ ᱟᱠᱚ ᱚᱲᱟᱜ ᱦᱚᱲ ᱥᱟᱡᱟᱭ ᱮᱢᱟᱜ ᱠᱚᱣᱟ ᱩᱱᱤ ᱥᱤᱢᱚᱞᱫᱚ ᱟᱨ ᱱᱚᱣᱟ ᱯᱩᱛᱷᱤ ᱤᱫᱤ ᱠᱟᱛᱮ ᱫᱚ ᱟᱹᱰᱤ ᱢᱚᱡᱽ ᱵᱩᱡᱷᱟᱹᱣᱱᱟ ᱡᱮᱢᱚᱱ ᱛᱮ ᱞᱟᱞᱚᱪ ᱵᱮᱜᱚᱨ ᱛᱤᱥ ᱦᱚᱸ ᱵᱟᱵᱚᱱ ᱛᱟᱦᱮᱱᱟ ᱟᱨ ᱱᱚᱝᱠᱟ ᱫᱚ ᱛᱤᱥ ᱦᱚᱸ ᱠᱟᱹᱢᱤ ᱟᱞᱚ ᱦᱩᱭᱩᱜᱼᱢᱟ